ᱡᱮ ᱦᱤᱞᱟᱹᱜ ᱤᱧ ᱵᱟᱭᱤᱠᱤᱝ ᱴᱨᱤᱯ ᱥᱟᱸᱜᱷᱟᱨ ᱞᱟᱹᱜᱤᱫ ᱛᱮᱫᱚ ᱚᱲᱟᱜ ᱨᱮ ᱥᱟᱹᱛ ᱥᱟᱯᱲᱟᱣ ᱟᱹᱰᱤᱜᱮ ᱞᱟᱹᱠᱛᱤ ᱢᱮᱱᱟᱜᱼᱟ ᱪᱮᱫᱟᱜ ᱥᱮ ᱮᱱᱛᱮᱜ ᱟᱢ ᱦᱚᱭᱛᱚ ᱟᱹᱰᱤ ᱡᱷᱟᱹᱞ ᱮᱢ ᱪᱟᱞᱟᱜ ᱠᱟᱱᱟ ᱵᱟᱭᱤᱠᱤᱝ ᱛᱮ ᱛᱚ ᱟᱢᱟᱜ ᱥᱟᱹᱛ ᱥᱟᱯᱲᱟᱣ ᱟᱢᱟᱜ ᱡᱮᱢᱚᱱ ᱵᱟᱭᱤᱠ ᱪᱟᱞᱟᱣ ᱥᱚᱝᱜᱮ ᱚᱠᱟᱴᱟᱜ ᱦᱚᱲᱢᱚ ᱦᱮᱞᱢᱮᱴ ᱛᱟᱦᱮᱱ ᱛᱟᱢᱟ ᱡᱟᱸᱜᱟᱨᱮ ᱯᱟᱱᱟᱦᱤ ᱮᱠᱟᱱᱛᱚ ᱠᱤᱪᱨᱤᱡ ᱠᱷᱟᱹᱰᱩᱣᱟᱹᱜ ᱱᱚᱣᱟ ᱠᱚ ᱛᱟᱦᱮᱱᱟ ᱡᱚᱢᱟᱜ ᱧᱩᱣᱟᱜ ᱴᱟᱠᱟ ᱯᱚᱭᱥᱟ ᱱᱚᱣᱟ ᱠᱚ ᱥᱚᱝᱜᱮ ᱛᱚᱨᱟᱭ ᱦᱩᱭᱩᱜᱼᱟ ᱠᱟᱨᱚᱱ ᱦᱚᱨ ᱵᱤᱨ ᱨᱮ ᱦᱚᱭᱛᱚ ᱟᱢ ᱴᱟᱠᱟ ᱯᱚᱭᱥᱟ ᱡᱚᱢᱟᱢ ᱧᱩᱭᱟᱢ ᱴᱟᱠᱟ ᱯᱚᱭᱥᱟ ᱨᱮᱱᱟᱜ ᱞᱟᱹᱠᱛᱤ ᱢᱮᱱᱟᱜᱼᱟ ᱚᱱᱟ ᱥᱟᱶᱛᱮ ᱱᱟᱦᱟᱜ ᱡᱩᱜᱽ ᱫᱚ ᱱᱚᱜᱼᱚᱸᱭ ᱥᱢᱟᱨᱴ ᱯᱷᱳᱱ ᱱᱚᱣᱟ ᱦᱚᱸ ᱤᱫᱤ ᱛᱚᱨᱟᱭ ᱡᱟᱹᱨᱩᱲ ᱠᱟᱱᱟ ᱚᱠᱟ ᱥᱮᱫ ᱪᱚᱝ ᱡᱤᱞᱤᱧ ᱪᱟᱞᱟᱣ ᱟᱠᱟᱱ ᱚᱱᱮ ᱡᱮ ᱞᱳᱠᱮᱥᱚᱱ ᱢᱤᱫᱴᱮᱡ ᱡᱟᱭᱜᱟ ᱨᱮᱱᱟᱜ ᱚᱱᱟᱫᱚ ᱟᱢ ᱢᱳᱵᱟᱭᱤᱞ ᱮ ᱩᱫᱩᱜ ᱟᱢᱟ ᱮᱵᱚᱝ ᱛᱤᱱᱟᱹᱜ ᱥᱟᱺᱜᱤᱧ ᱨᱮ ᱢᱮᱱᱟᱜ ᱚᱠᱟᱴᱟᱜ ᱦᱚᱨᱛᱮᱢ ᱥᱩᱨᱩᱜᱚᱜᱼᱟ ᱥᱮ ᱚᱠᱟ ᱠᱚᱨᱮ ᱨᱮᱥᱴᱩᱨᱮᱱᱴ ᱢᱮᱱᱟᱜᱼᱟ ᱚᱠᱟ ᱠᱚᱨᱮ ᱡᱚᱢ ᱧᱟᱢᱚᱜᱼᱟ ᱚᱠᱟ ᱠᱚᱨᱮᱜ ᱜᱤᱛᱤᱡ ᱨᱮᱱᱟᱜ ᱵᱮᱵᱚᱥᱛᱷᱟ ᱢᱮᱱᱟᱜᱼᱟ ᱱᱚᱣᱟ ᱠᱚᱦᱚᱸ ᱠᱤᱱᱛᱩ ᱟᱢ ᱡᱚᱛᱚ ᱚᱱᱟ ᱠᱷᱚᱡ ᱮᱢ ᱧᱟᱢ ᱫᱟᱲᱮᱭᱟᱜ ᱠᱟᱱᱟ ᱥᱮ ᱱᱤᱛᱚᱜ ᱫᱚ ᱯᱷᱚᱱ ᱨᱮ ᱜᱩᱜᱩᱞ ᱯᱮ ᱢᱮᱱᱟᱜᱼᱟ ᱱᱚᱣᱟ ᱠᱚ ᱦᱮᱸ ᱚᱱᱟᱛᱮ ᱱᱚᱣᱟ ᱯᱷᱳᱱ ᱫᱚ ᱟᱹᱰᱤ ᱞᱟᱹᱠᱛᱤ ᱭᱟᱱᱟᱜ ᱠᱟᱱᱟ ᱟᱨᱠᱤ ᱚᱱᱟᱦᱚᱸ ᱤᱫᱤ ᱛᱟᱨᱟᱭ ᱦᱩᱭᱩᱜᱼᱟ ᱟᱨ ᱢᱤᱫᱴᱮᱡ ᱡᱚᱢᱟᱜ ᱧᱩᱣᱟᱜ ᱛᱟᱦᱮᱱ ᱚᱱᱟ ᱥᱚᱝᱜᱮ ᱫᱟᱜ ᱵᱮᱵᱚᱥᱛᱷᱟ ᱟᱢᱟᱜ ᱠᱤᱪᱨᱤᱡ ᱠᱷᱟᱰᱩᱣᱟᱹᱜ ᱟᱢ ᱦᱚᱭᱛᱳ ᱚᱠᱟ ᱨᱮᱪᱚᱢ ᱜᱤᱛᱤᱡᱚᱜᱼᱟ ᱫᱩᱲᱩᱵᱚᱜ ᱟᱢ ᱚᱸᱰᱮ ᱦᱚᱭᱛᱳ ᱠᱤᱪᱷᱩ ᱟᱴᱮᱫ ᱡᱟᱹᱨᱩᱲᱟᱢᱟ ᱚᱱᱟ ᱦᱟᱞᱠᱟ ᱵᱤᱪᱷᱟᱱᱟ ᱪᱟᱫᱚᱨ ᱱᱚᱣᱟ ᱠᱚ ᱡᱟᱹᱨᱩᱲ ᱢᱮᱱᱟᱜᱼᱟ ᱟᱨᱠᱤ ᱟᱨ ᱥᱮ ᱡᱚᱢᱟᱜ ᱧᱩᱣᱟᱜ ᱫᱟᱠᱟ ᱤᱫᱤ ᱛᱮᱜᱮ ᱡᱟᱹᱨᱩᱲᱟ